ᱦᱮᱞᱳ ᱜᱚᱝᱠᱮ ᱦᱮᱸ ᱤᱧᱫᱚ ᱩᱸ ᱠᱚᱞᱮᱡᱽ ᱥᱴᱩᱰᱮᱱᱴ ᱢᱮᱫᱴᱟᱝ ᱤᱧ ᱞᱟᱹᱭᱮᱫ ᱛᱟᱦᱮᱸᱱᱟᱜ ᱯᱚᱥᱪᱷᱤᱢ ᱵᱟᱝᱞᱟ ᱠᱷᱚᱱᱟᱜ ᱜᱮ ᱚᱻ ᱞᱟ ᱭᱫᱟᱹᱧ ᱱᱚᱣᱟ ᱫᱚ ᱦᱚᱭ ᱦᱤᱥᱤᱫ ᱫᱚᱯᱛᱚᱨ ᱠᱟᱱᱟ ᱛᱚ ᱜᱚᱝᱠᱮᱢ ᱞᱟ ᱭᱮᱫᱟ ᱛᱚ ᱟᱪᱪᱷᱟ ᱜᱚᱝᱠᱮ ᱞᱟ ᱭᱮᱫ ᱛᱟᱦᱮᱸᱱᱟᱹᱧ ᱡᱮ ᱮᱸ ᱢᱟᱱᱮ ᱯᱚᱥᱪᱷᱤᱢ ᱵᱟᱝᱞᱟ ᱨᱮᱱᱟᱜ ᱱᱤᱛᱚᱜᱟᱜ ᱦᱚᱭ ᱦᱤᱥᱤᱫ ᱠᱚ ᱪᱮᱫᱞᱮᱠᱟ ᱢᱮᱱᱟᱜ ᱟ ᱦᱮᱸ ᱜᱚᱝᱠᱮ ᱟᱪᱪᱷᱟ ᱟᱪᱪᱷᱟ ᱜᱚᱝᱠᱮ ᱦᱩᱸ ᱟᱪᱪᱷᱟ ᱜᱚᱝᱠᱮ ᱟᱪᱪᱷᱟ ᱟᱪᱪᱷᱟ ᱟᱪᱪᱷᱟ ᱜᱚᱝᱠᱮ ᱚᱸ ᱟᱫᱚ ᱨᱟᱵᱟᱝ ᱠᱚᱫᱚ ᱮᱠᱷᱚᱱ ᱫᱚ ᱛᱤᱱᱟ ᱜ ᱫᱤᱱ ᱛᱟᱭᱚᱢ ᱮᱸ ᱩᱱᱟ ᱜ ᱨᱟᱵᱟᱝ ᱫᱚ ᱱᱤᱛᱳᱜ ᱫᱚ ᱵᱟᱝ ᱟᱸᱲᱜᱚᱱ ᱜᱮᱭᱟ ᱟᱪᱪᱷᱟ ᱜᱚᱝᱠᱮ ᱟᱪᱪᱷᱟ ᱜᱚᱝᱠᱮ ᱟᱨ ᱱᱤᱛᱳᱸᱜ ᱫᱚ ᱛᱟᱦᱚᱞᱮ ᱞᱤᱝ ᱞᱟ ᱭᱮᱫᱟ ᱫᱟᱜ ᱡᱟ ᱲᱤ ᱠᱚᱨᱮᱱᱟᱜ ᱯᱨᱚᱵᱷᱟᱵ ᱫᱚ ᱜᱚᱝᱠᱮ ᱪᱮᱫ ᱞᱮᱠᱟ ᱢᱮᱱᱟᱜᱼᱟ ᱟᱪᱪᱷᱟ ᱜᱚᱝᱠᱮ ᱦᱩᱸ ᱦᱩᱸ ᱟᱪᱪᱷᱟ ᱟᱪᱪᱷᱟ ᱜᱚᱝᱠᱮ ᱟᱪᱪᱷᱟ ᱜᱚᱝᱠᱮ ᱟᱪᱪᱷᱟ ᱜᱚᱝᱠᱮ ᱟᱪᱪᱷᱟ ᱟᱪᱪᱷᱟ ᱜᱚᱝᱠᱮ ᱟᱪᱪᱷᱟ ᱜᱚᱝᱠᱮ ᱚᱠᱛᱚ ᱚᱠᱛᱚ ᱫᱚ ᱫᱟᱜ ᱡᱟ ᱲᱤ ᱠᱚᱫᱚ ᱵᱟᱝ ᱦᱩᱭᱩᱜ ᱠᱟᱱᱟ ᱜᱚᱝᱠᱮ ᱚᱠᱛᱚ ᱦᱮᱸ ᱡᱮᱢᱚᱱ ᱫᱟᱜ ᱡᱮᱢᱚᱱ ᱫᱟᱜ ᱡᱟ ᱲᱤ ᱚᱠᱛᱚ ᱫᱚ ᱠᱤᱪᱷᱩ ᱛᱟᱭᱚᱢ ᱛᱮ ᱦᱩᱭᱩᱜ ᱠᱟᱱᱟ ᱤᱱᱟ ᱤᱝᱠᱟ ᱦᱩᱸᱼᱩᱸ ᱡᱟ ᱯᱩᱫ ᱦᱮᱸ ᱨᱤᱛᱩ ᱡᱟ ᱯᱩᱫ ᱨᱤᱛᱩ ᱨᱮᱫᱚ ᱧᱮᱞᱚᱜ ᱠᱟᱱᱟ ᱠᱟ ᱴᱤᱡ ᱚᱱᱟ ᱨᱤᱛᱩ ᱨᱮ ᱵᱟᱝ ᱠᱟᱛᱮᱫ ᱠᱟ ᱴᱤᱡ ᱛᱟᱭᱚᱢᱥᱮᱫ ᱤᱱᱠᱟ ᱦᱩᱭᱩᱜ ᱠᱟᱱᱟ ᱚᱱᱟ ᱠᱷᱟ ᱛᱤᱨ ᱞᱤᱧ ᱞᱟ ᱭᱮᱫᱟ ᱡᱮ ᱩᱸ ᱡᱮ ᱱᱤᱛᱳᱜ ᱫᱟᱜ ᱡᱟ ᱲᱤ ᱠᱚᱨᱮᱱᱟᱜ ᱪᱮᱫᱞᱮᱠᱟ ᱤᱭᱟ ᱢᱮᱱᱟᱜᱼᱟ ᱟᱨᱦᱚᱸ ᱦᱩᱸ ᱦᱩᱸᱻ ᱦᱩᱸᱻ ᱚᱱᱟ ᱠᱷᱟ ᱛᱤᱨ ᱦᱩᱸ ᱟᱪᱪᱷᱟ ᱵᱚᱫᱚᱞ ᱤᱫᱤᱜ ᱠᱟᱱᱟ ᱟᱪᱪᱷᱟ ᱜᱚᱝᱠᱮ ᱩᱸᱻ ᱦᱩᱸ ᱦᱩᱸ ᱦᱩᱸ ᱦᱩᱸ ᱥᱚᱢᱚᱭ ᱨᱮ ᱫᱚ ᱟᱪᱪᱷᱟ ᱜᱚᱝᱠᱮ ᱟᱪᱪᱷᱟ ᱜᱚᱝᱠᱮ ᱟᱪᱪᱷᱟ ᱜᱚᱝᱠᱮ ᱟᱫᱚ ᱜᱚᱝᱠᱮ ᱞᱟ ᱭᱮᱫ ᱛᱟᱦᱮᱸᱱᱟᱹᱧ ᱡᱮ ᱤᱭᱟᱹ ᱱᱚᱣᱟ ᱰᱤᱥᱮᱢᱵᱚᱨ ᱱᱚᱣᱟ ᱨᱟᱵᱟᱝ ᱚᱠᱛᱚ ᱠᱤ ᱫᱟᱜ ᱡᱟ ᱲᱤ ᱨᱮᱱᱟᱜ ᱥᱚᱢᱵᱷᱚᱵᱚᱱᱟ ᱢᱮᱱᱟᱜᱼᱟ ᱮᱭ ᱰᱤᱥᱮᱢᱵᱚᱨ ᱱᱚᱣᱟ ᱠᱚ ᱢᱟᱲᱟᱝ ᱟᱪᱪᱷᱟ ᱜᱚᱝᱠᱮ ᱟᱞᱤᱝᱞᱤᱝ ᱞᱟ ᱭᱮᱫ ᱛᱟᱦᱮᱸᱫ ᱡᱮ ᱠᱩᱲᱤ ᱛᱟᱨᱤᱠ ᱮᱠᱩᱥ ᱵᱟᱭᱤᱥ ᱛᱟᱨᱤᱠ ᱥᱮᱫ ᱪᱮᱫ ᱞᱮᱠᱟ ᱚᱭᱮᱫᱟᱨ ᱠᱚ ᱢᱮᱱᱟᱜᱼᱟ ᱦᱩᱸ ᱟᱪᱪᱷᱟ ᱜᱚᱝᱠᱮ ᱟᱞᱤᱝ ᱫᱚ ᱠᱚᱞᱮᱡᱽ ᱤᱥᱴᱩ ᱠᱚᱞᱮᱡᱽ ᱥᱴᱩᱰᱮᱱᱴ ᱞᱤᱝ ᱞᱟ ᱭᱮᱫ ᱛᱟᱦᱮᱸᱫ ᱟᱞᱮᱭᱟᱜ ᱠᱚᱞᱮᱡᱽ ᱨᱮ ᱢᱤᱫᱴᱟᱝ ᱫᱚᱦᱚ ᱦᱩᱭᱟᱠᱟᱱᱟ ᱵᱟᱭᱤᱥᱮ ᱰᱤᱥᱮᱢᱵᱚᱨ ᱵᱷᱟᱥᱟ ᱫᱤᱵᱚᱥ ᱥᱟᱱᱛᱟᱲᱤ ᱟᱞᱤᱝ ᱵᱷᱟᱥᱟ ᱫᱤᱵᱚᱥ ᱠᱟᱱᱟ ᱮᱱᱦᱤᱞᱚᱜ ᱛᱚ ᱵᱟᱭᱤᱥ ᱰᱤᱥᱮᱢᱵᱚᱨ ᱛᱟᱦᱚᱞᱮ ᱮᱱᱦᱤᱞᱚᱜ ᱡᱤᱫᱴᱟᱝ ᱯᱨᱳᱜᱨᱟᱢ ᱫᱚᱦᱚ ᱦᱩᱭ ᱟᱠᱟᱱᱟ ᱟᱭᱢᱟ ᱜᱚᱝᱠᱮ ᱠᱚ ᱢᱟᱪᱮᱫ ᱢᱟᱪᱮᱛᱟ ᱱᱤ ᱠᱚ ᱥᱮ ᱟᱭᱢᱟ ᱥᱚᱢᱟᱡᱽ ᱨᱮᱱ ᱥᱚᱢᱟᱡᱽ ᱫᱚᱨᱚᱫᱤᱭᱟ ᱠᱚ ᱡᱮ ᱥᱮᱫᱤᱱ ᱱᱮᱶᱛᱟ ᱦᱩᱭ ᱟᱠᱟᱱᱟ ᱚᱱᱟ ᱟᱠᱷᱲᱟ ᱥᱟ ᱠᱷᱤ ᱥᱚᱵᱷᱟᱭ ᱞᱟ ᱜᱤᱫ ᱦᱮᱸ ᱥᱮ ᱚᱱᱟ ᱵᱟᱭᱤᱥᱮ ᱰᱤᱥᱮᱢᱵᱚᱨ ᱵᱷᱟᱥᱟ ᱫᱤᱵᱚᱥ ᱚᱱᱟ ᱢᱟᱱᱟᱣ ᱞᱟ ᱜᱤᱫ ᱟᱫᱚᱞᱤᱝ ᱞᱟ ᱭᱮᱫᱟ ᱟᱫᱩᱧ ᱚᱱᱟᱜᱤᱧ ᱞᱟ ᱭᱮᱫ ᱛᱟᱦᱮᱸᱫ ᱡᱮ ᱮᱱᱦᱤᱞᱳᱜ ᱵᱟᱭᱤᱥ ᱛᱟᱨᱤᱠ ᱦᱤᱞᱚᱜ ᱫᱚ ᱠᱚᱱᱚ ᱫᱟᱜ ᱨᱮᱱᱟᱜ ᱥᱚᱢᱵᱷᱚᱵᱚᱱᱟ ᱵᱟ ᱱᱩᱜ ᱟ ᱦᱮᱸ ᱦᱮᱸ ᱦᱮᱸ

ᱟᱪᱪᱷᱟ ᱜᱚᱝᱠᱮ ᱮᱱᱦᱤᱞᱚᱜᱟᱜ ᱟᱨ ᱠᱤ ᱛᱟᱦᱚᱞᱮ ᱥᱮᱭ ᱨᱚᱠᱚᱢ ᱞᱮ ᱥᱟ ᱫ ᱥᱟᱯᱲᱟᱣᱟ ᱥᱮ ᱤᱱᱠᱟ ᱜᱮ ᱤᱱᱟ ᱠᱷᱟᱱ ᱛᱤᱨ ᱜᱮ ᱯᱷᱳᱱ ᱫᱩᱧ ᱯᱷᱳᱱ ᱠᱮᱫᱟ ᱟᱢᱴᱷᱮᱱ ᱟᱭᱢᱟ ᱥᱟᱨᱦᱟᱣ ᱜᱚᱝᱠᱮ ᱮᱸ ᱟᱭᱢᱟ ᱥᱟᱨᱦᱟᱣ ᱜᱚᱝᱠᱮ ᱮᱸ ᱮᱱ ᱦᱤᱞᱳᱜᱟᱜ ᱟᱵᱚᱣᱟᱜ ᱤᱫᱤ ᱠᱟᱛᱮᱫ ᱵᱟᱰᱟᱭ ᱦᱚᱪᱚ ᱠᱷᱟ ᱛᱤᱨ ᱟᱭᱢᱟ ᱥᱟᱨᱦᱟᱣ ᱫᱚᱦᱚᱭᱮᱫᱟ ᱧ ᱛᱟᱦᱚᱞᱮ ᱜᱚᱝᱠᱮ ᱦᱩᱸ ᱦᱩᱸ